ᱚᱲᱟᱜ ᱨᱮ ᱥᱚᱵᱽᱡᱤ ᱠᱚᱞᱮ ᱟᱨᱡᱟᱣᱟ ᱥᱚᱵᱽᱡᱤᱧ ᱞᱟᱜᱟᱣᱟ ᱟᱞᱩᱣᱟ ᱵᱮᱸᱜᱟᱲ ᱠᱚᱭᱵᱷᱤ ᱟᱨᱚ ᱦᱟᱨᱟ ᱥᱚᱵᱽᱡᱤ ᱠᱚ ᱚᱱᱟᱠᱚ ᱟᱠᱷᱟᱨᱤᱧ ᱟᱠᱷᱟᱨᱤᱧᱛᱮ ᱵᱮᱯᱟᱨ ᱵᱮᱯᱟᱨᱛᱮ ᱢᱟᱱᱮ ᱯᱚᱭᱥᱟᱭᱟᱞᱮ ᱟᱨ ᱯᱚᱭᱥᱟ ᱚᱱᱟ ᱠᱷᱚᱱ ᱜᱮ ᱜᱤᱫᱽᱨᱟᱹ ᱨᱮᱱᱟᱜ ᱢᱟᱱᱮ ᱚᱞᱚᱜ ᱯᱟᱲᱦᱟᱜ ᱠᱤᱛᱟᱵᱽ ᱠᱚᱯᱤ ᱚᱱᱟ ᱠᱷᱚᱱ ᱜᱮ ᱢᱟᱱᱮ ᱜᱤᱫᱽᱨᱟᱹ ᱨᱮᱱᱟᱜ ᱞᱩᱜᱽᱲᱤᱡ ᱞᱟᱯᱚ ᱠᱚ ᱦᱩᱭᱩᱜᱼᱟ ᱟᱨ ᱚᱱᱟ ᱠᱷᱚᱱ ᱜᱮ ᱟᱞᱮᱭᱟᱜ ᱚᱲᱟᱜ ᱨᱮᱱᱟᱜ ᱠᱷᱚᱨᱚᱪ ᱦᱚᱸ ᱦᱩᱭᱩᱜᱼᱟ ᱚᱱᱮᱠᱴᱟ ᱵᱮᱯᱟᱨ ᱚᱲᱟᱜ ᱨᱮᱱᱟᱜ ᱫᱚ ᱫᱟᱹᱞ ᱪᱟᱣᱞᱮ ᱵᱩᱞᱩᱝ ᱥᱩᱱᱩᱢ ᱥᱚᱵᱟᱜ ᱜᱮ ᱥᱚᱰᱟ ᱥᱟᱵᱚᱱ ᱟᱨᱚ ᱯᱮᱲᱟ ᱯᱚᱨᱤᱵᱟᱨ ᱠᱚ ᱦᱮᱡ ᱠᱚᱜᱼᱟ ᱢᱮᱱᱠᱷᱟᱱ ᱫᱚ ᱚᱱᱟ ᱠᱷᱚᱱ ᱜᱮ ᱢᱟᱱᱮ ᱩᱱᱠᱩ ᱦᱚᱸ ᱧᱮᱧᱮᱞ ᱦᱩᱭᱩᱜᱼᱟ ᱫᱟᱨᱟᱢ ᱦᱩᱭᱩᱜᱼᱟ ᱟᱨ ᱚᱱᱟ ᱵᱮᱯᱟᱨ ᱵᱮᱯᱟᱨ ᱛᱮᱜᱮ ᱢᱟᱱᱮ ᱟᱨ ᱜᱤᱫᱽᱨᱟᱹ ᱠᱚᱦᱚᱧ ᱚᱞ ᱦᱚᱪᱚ ᱠᱮᱫ ᱠᱚᱣᱟ ᱯᱟᱲᱦᱟᱣ ᱦᱚᱪᱚ ᱠᱮᱫ ᱠᱚᱣᱟᱹᱧ ᱟᱨ ᱚᱱᱟ ᱠᱷᱚᱱ ᱜᱮ ᱢᱟᱱᱮ ᱞᱟᱦᱟ ᱥᱮᱫ ᱟᱨᱦᱚᱸ ᱜᱤᱫᱽᱨᱟᱹ ᱦᱚᱸᱠᱚ ᱚᱞᱚᱜ ᱯᱟᱲᱦᱟᱣᱮᱱ ᱛᱤᱧ ᱠᱷᱟᱱ ᱫᱚ ᱢᱟᱱᱮ ᱠᱚ ᱧᱟᱢ ᱠᱮᱫ ᱜᱤᱛᱤᱧᱟ ᱢᱟᱱᱮ ᱟᱨ ᱞᱟᱦᱟ ᱥᱮᱫ ᱞᱟᱹᱜᱤᱫ ᱟᱭ ᱫᱚ ᱜᱤᱫᱽᱨᱟᱹ ᱠᱚᱦᱚᱸ ᱟᱨ ᱥᱚᱵᱽᱡᱤ ᱠᱚ ᱢᱟᱱᱮᱧ ᱞᱟᱜᱟᱣ ᱵᱟᱲᱟᱭᱮᱫ ᱜᱮᱭᱟ ᱱᱤᱛ ᱦᱚᱸ ᱟᱠᱷᱟᱨᱤᱧᱮᱫ ᱜᱤᱭᱟᱹᱧ ᱚᱱᱟ ᱠᱚ ᱟᱨ ᱢᱟᱱᱮ ᱜᱤᱫᱽᱨᱟᱹ ᱦᱚᱸ ᱢᱟᱱᱮ ᱠᱚ ᱞᱟᱜᱟᱣ ᱛᱤᱧ ᱜᱮᱭᱟ ᱜᱚᱲᱚ ᱠᱟᱹᱢᱤ ᱜᱮᱭᱟ ᱠᱚ ᱜᱤᱫᱽᱨᱟᱹ ᱦᱚᱸ ᱵᱟᱠᱚ ᱢᱮᱱᱟ ᱪᱮᱫ ᱡᱮ ᱟᱞᱮ ᱫᱚ ᱵᱟᱞᱮ ᱠᱟᱹᱢᱤᱭᱟ ᱵᱟᱞᱮ ᱜᱚᱲᱚᱜᱼᱟ ᱢᱮᱱᱛᱮ ᱡᱷᱚᱛᱚ ᱮᱸᱜᱟ ᱦᱚᱯᱚᱱ ᱛᱮ ᱢᱟᱱᱮ ᱞᱮ ᱠᱟᱢᱤᱭᱟ ᱟᱨᱡᱟᱣᱟ ᱚᱲᱟᱜ ᱨᱟᱪᱟ ᱨᱮᱜᱮ ᱚᱱᱟ ᱠᱚᱜᱮ ᱢᱟᱱᱮᱞᱮ ᱥᱚᱵᱽᱡᱤ ᱵᱟᱵᱽᱡᱤ ᱜᱮᱞᱮ ᱢᱟᱱᱮ ᱟᱞᱮ ᱫᱚᱞᱮ ᱚᱱᱟ ᱜᱮᱞᱮ ᱞᱟᱜᱟᱣᱟ ᱟᱹᱠᱷᱨᱤᱧᱟ ᱚᱱᱟ ᱠᱚ ᱧᱮᱞ ᱧᱮᱞᱛᱮ ᱚᱱᱟᱠᱚ ᱢᱟᱱᱮ ᱟᱫᱚ ᱱᱤᱭᱟᱹ ᱴᱷᱮ ᱫᱚ ᱢᱟᱱᱮ ᱡᱷᱚᱛᱚ ᱠᱚᱜᱮᱞᱮ ᱞᱟᱜᱟᱣ ᱜᱮ ᱛᱟᱦᱮᱸᱫ ᱚᱱᱟᱛᱮ